ᱜᱮᱢ ᱥᱮ ᱠᱷᱮᱞ ᱫᱚ ᱦᱚᱲ ᱠᱚᱣᱟᱜ ᱢᱚᱱᱮᱨᱮ ᱥᱮ ᱦᱚᱲ ᱠᱚᱣᱟᱜ ᱪᱟᱯᱨᱮ ᱚᱱᱟ ᱳᱣᱟᱞᱮᱹᱴ ᱳᱣᱟᱴ ᱞᱮᱴᱮ ᱮᱢ ᱫᱟᱲᱮᱭᱟᱜᱼᱟ ᱥᱮ ᱢᱚᱱᱮ ᱵᱷᱩᱡᱟᱹᱣ ᱢᱚᱱᱮ ᱠᱷᱚᱱ ᱪᱟᱯᱮ ᱚᱪᱚᱜ ᱫᱟᱲᱮᱭᱟᱜ ᱟᱭ ᱥᱮ ᱡᱟᱦᱟᱸ ᱢᱚᱱᱮ ᱪᱤᱱᱛᱟ ᱵᱷᱟᱵᱽᱱᱟ ᱛᱟᱦᱮᱱᱟ ᱢᱟᱱᱮ ᱯᱷᱨᱤ ᱟᱹᱜᱩᱭ ᱞᱟᱹᱜᱤᱫ ᱢᱚᱱᱮ ᱡᱤᱣᱤ ᱨᱟᱹᱥᱠᱟᱹ ᱟᱜᱩᱭ ᱞᱟᱹᱜᱤᱫ ᱥᱮ ᱢᱚᱱᱮᱨᱮ ᱪᱟᱯ ᱥᱮ ᱪᱤᱱᱛᱟᱹ ᱵᱷᱟᱵᱽᱱᱟ ᱥᱟᱦᱟ ᱠᱟᱛᱮᱜ ᱱᱟᱯᱟᱭ ᱢᱚᱱᱮ ᱛᱮᱭᱟᱨ ᱞᱟᱹᱜᱤᱫ ᱥᱮ ᱦᱚᱲᱢᱚ ᱛᱮᱭᱟᱨ ᱞᱟᱹᱜᱤᱫ ᱠᱷᱮᱞ ᱫᱚ ᱵᱟᱨ ᱞᱮᱠᱟᱱᱟ ᱡᱟᱦᱟᱸ ᱫᱚ ᱵᱚᱦᱚᱜ ᱦᱟᱛᱟᱝ ᱛᱮ ᱢᱤᱫᱴᱟᱝ ᱜᱮᱢ ᱥᱮ ᱠᱷᱮᱞ ᱟᱨ ᱡᱟᱦᱟᱸ ᱫᱚ ᱦᱚᱲᱢᱚ ᱫᱟᱲᱮ ᱛᱮᱱᱟᱜ ᱠᱷᱮᱞ ᱠᱟᱱᱟ ᱱᱤᱭᱟᱹ ᱵᱟᱱᱟᱨᱜᱮ ᱠᱟᱹᱢᱤ ᱫᱚ ᱢᱤᱫ ᱜᱮᱭᱟ ᱢᱮᱱᱠᱷᱟᱱ ᱵᱚᱦᱚᱜ ᱦᱟᱛᱟᱝ ᱛᱮ ᱡᱟᱦᱟᱸ ᱠᱷᱮᱞ ᱚᱱᱟ ᱫᱚ ᱢᱚᱱᱮ ᱨᱮᱭᱟᱜ ᱥᱮ ᱵᱩᱫᱽᱫᱷᱤ ᱨᱮᱭᱟᱜ ᱠᱷᱮᱞ ᱠᱟᱱᱟ ᱡᱟᱦᱟᱸ ᱫᱚ ᱢᱚᱱᱮ ᱡᱤᱣᱤ ᱱᱟᱯᱟᱭ ᱛᱟᱦᱮᱱᱟ ᱢᱚᱱᱮ ᱱᱟᱯᱟᱭ ᱛᱟᱦᱮᱱᱟ ᱩᱭᱦᱟᱹᱨ ᱪᱤᱱᱛᱟᱹ ᱵᱷᱟᱵᱽᱱᱟ ᱥᱟᱦᱟᱜᱼᱟ ᱟᱨ ᱦᱚᱲᱢᱚ ᱫᱟᱲᱮ ᱛᱮᱭᱟᱜ ᱜᱮᱢ ᱦᱚᱸ ᱱᱟᱯᱟᱭ ᱡᱤᱱᱤᱥᱜᱮ ᱥᱚᱫᱚᱨᱟᱭ ᱦᱚᱲᱢᱚ ᱫᱟᱲᱮ ᱦᱚᱸ ᱱᱟᱯᱟᱭ ᱛᱟᱦᱮᱱᱟ ᱦᱚᱲᱢᱚ ᱫᱟᱲᱮ ᱱᱟᱯᱟᱭ ᱢᱚᱡᱽ ᱱᱤᱨᱳᱲ ᱛᱟᱦᱮᱱᱟ ᱥᱮ ᱫᱟᱲ ᱢᱟᱠᱟᱲᱚᱜᱼᱟ ᱟᱨ ᱚᱱᱟ ᱥᱟᱶᱛᱮ ᱱᱚᱣᱟ ᱢᱚᱱᱮ ᱡᱤᱣᱤ ᱦᱚᱸ ᱱᱟᱯᱟᱭ ᱦᱚᱭ ᱫᱟᱲᱮᱭᱟᱜᱼᱟ ᱟᱨ ᱱᱚᱣᱟ ᱢᱚᱱᱮ ᱡᱤᱣᱤ ᱥᱟᱶ ᱥᱟᱶᱛᱮ ᱦᱚᱲᱢᱚ ᱫᱟᱲᱮ ᱱᱟᱯᱟᱭ ᱞᱮᱱᱠᱷᱟᱱ ᱢᱤᱫᱴᱟᱝ ᱢᱟᱹᱱᱢᱤ ᱱᱟᱯᱟᱭ ᱢᱟᱹᱱᱢᱤ ᱛᱮᱭᱟᱨ ᱫᱟᱲᱮᱭᱟᱜ ᱟᱭ ᱱᱟᱯᱟᱭ ᱢᱚᱱᱮᱭᱤᱡ ᱩᱭᱦᱟᱹᱨ ᱟᱱᱤᱡ ᱥᱮ ᱱᱟᱯᱟᱭ ᱫᱤᱥᱚᱢ ᱦᱚᱸᱵᱚᱱ ᱧᱟᱢ ᱫᱟᱲᱮᱭᱟᱜᱼᱟ ᱱᱟᱯᱟᱭ ᱢᱟᱹᱱᱢᱤ ᱠᱚ ᱫᱷᱟᱹᱨᱛᱤ ᱨᱮᱠᱚ ᱥᱟᱝᱜᱮ ᱞᱮᱱᱠᱷᱟᱱ ᱟᱨ ᱠᱷᱮᱞᱟ ᱫᱷᱩᱞᱟ ᱥᱮ ᱠᱷᱮᱞ ᱫᱚ ᱫᱤᱱᱟᱹᱢ ᱜᱮ ᱞᱟᱹᱠᱛᱤ ᱢᱮᱱᱟᱜ ᱠᱟᱫᱟ ᱫᱤᱱᱟᱹᱢ ᱫᱤᱱᱜᱮ ᱱᱚᱣᱟ ᱫᱚ ᱫᱚᱦᱚ ᱥᱮ ᱡᱚᱛᱚ ᱦᱚᱲᱜᱮ ᱱᱚᱣᱟᱨᱮ ᱥᱞᱤᱯ ᱠᱚ ᱨᱮᱱᱟᱜ ᱞᱟᱹᱠᱛᱤ ᱦᱚᱸ ᱢᱮᱱᱟᱜ ᱠᱟᱫᱟ ᱡᱟᱹᱥᱛᱤ ᱡᱟᱹᱥᱛᱤ ᱦᱚᱲ ᱠᱚ ᱜᱮᱢ ᱨᱮᱠᱚ ᱥᱮ ᱠᱷᱮᱞᱳᱰ ᱨᱮᱠᱚ ᱥᱮᱞᱮᱫ ᱞᱮᱱᱠᱷᱟᱱ ᱱᱚᱣᱟ ᱱᱟᱯᱟᱭᱚᱜᱼᱟ ᱫᱤᱥᱚᱢ ᱦᱚᱸ ᱱᱟᱯᱟᱭ ᱞᱟᱦᱟᱱᱛᱤ ᱦᱚᱨ ᱨᱮ ᱦᱤᱡᱩᱜᱼᱟ ᱢᱟᱹᱱᱢᱤ ᱥᱮ ᱢᱟᱱᱚᱵ ᱥᱚᱢᱯᱚᱫ ᱨᱮᱭᱟᱜ ᱵᱟᱹᱰ ᱵᱚᱨᱠᱮᱛ ᱦᱩᱭᱩᱜᱼᱟ